ᱛᱤᱨᱤᱥᱮ ᱡᱩᱱ ᱦᱩᱞ ᱢᱟᱦᱟ ᱱᱟᱭᱤᱛᱷ ᱟᱜᱚᱥᱴ ᱵᱤᱥᱥᱚ ᱟᱫᱤᱵᱟᱥᱤ ᱫᱤᱵᱚᱥ ᱯᱚᱱᱨᱚᱭ ᱟᱜᱚᱥᱴ ᱯᱷᱩᱨᱜᱟᱹᱞ ᱢᱟᱦᱟ ᱱᱟᱭᱤᱱᱛᱷ ᱰᱤᱥᱮᱢᱵᱚᱨ ᱥᱟᱱᱛᱷᱟᱞᱤ ᱢᱤᱭᱩᱡᱤᱭᱟᱢ ᱰᱮ ᱵᱟᱭᱤᱥ ᱰᱤᱥᱮᱢᱵᱚᱨ ᱯᱟᱹᱨᱥᱤ ᱢᱟᱦᱟ